ᱟᱪᱪᱷᱟ ᱰᱨᱟᱭᱵᱟᱨ ᱜᱚᱝᱠᱮ ᱱᱤᱭᱟᱹ ᱴᱨᱟᱯᱷᱤᱠ ᱢᱟ ᱱᱚᱰᱮ ᱡᱟᱢ ᱦᱩᱭ ᱟᱠᱟᱱ ᱟᱨ ᱤᱧ ᱢᱟ ᱟᱢᱟᱜ ᱠᱮᱵᱽ ᱨᱮᱧ ᱫᱮᱡ ᱟᱠᱟᱱᱟ ᱛᱚ ᱤᱧᱟᱹᱜ ᱫᱚ ᱵᱤᱰᱟᱹᱣ ᱢᱮᱱᱟᱜᱼᱟ ᱴᱷᱤᱠ ᱴᱟᱭᱤᱢ ᱨᱮ ᱯᱚᱸᱣᱪᱷᱟᱜ ᱦᱩᱭᱩᱜ ᱛᱤᱧᱟ ᱛᱟᱦᱚᱞᱮ ᱠᱩᱞᱤ ᱠᱚᱢ ᱡᱮ ᱱᱤᱭᱟᱹ ᱴᱨᱟᱯᱷᱤᱠ ᱫᱚ ᱛᱤᱱ ᱥᱩᱢᱟᱹᱭ ᱯᱷᱟᱸᱠᱟᱜᱼᱟ ᱟᱨ ᱡᱩᱫᱤ ᱵᱟᱝ ᱯᱷᱟᱸᱠᱟᱜ ᱠᱷᱟᱱ ᱱᱤᱛᱚᱜ ᱠᱷᱚᱱ ᱛᱟᱦᱚᱞᱮ ᱤᱧᱟᱹᱜ ᱟᱵᱟᱨ ᱮᱴᱟᱜ ᱰᱟᱦᱟᱨ ᱢᱮᱱᱟᱜ ᱟᱥᱮ ᱵᱟᱝ ᱛᱟᱦᱚᱞᱮ ᱤᱧ ᱚᱱᱟ ᱴᱷᱤᱠ ᱡᱟᱭᱜᱟ ᱨᱮ ᱥᱚᱴᱷᱤᱠ ᱴᱟᱭᱤᱢᱤᱧ ᱯᱚᱣᱪᱷᱟᱣ ᱫᱟᱲᱮᱭᱟᱜᱼᱟ